ᱜᱤᱫᱽᱨᱟ ᱠᱚ ᱢᱚᱴᱤᱵᱷᱮᱴ ᱠᱚ ᱦᱩᱭᱩᱜᱼᱟ ᱜᱤᱫᱽᱨᱟᱹ ᱠᱚ ᱢᱚᱴᱤᱵᱷᱮᱴ ᱠᱚ ᱞᱮᱠᱷᱟᱱ ᱤᱥᱠᱩᱞ ᱨᱮᱱ ᱜᱤᱫᱽᱨᱟ ᱠᱚ ᱛᱚᱵᱮᱭᱟᱱᱤᱡ ᱩᱱᱠᱩᱣᱟᱜ ᱠᱟᱹᱨᱩ ᱦᱟᱨᱟ ᱨᱟᱠᱟᱵᱼᱟ ᱟᱨ ᱠᱟᱹᱨᱩ ᱨᱟᱠᱟᱵᱼᱟ ᱯᱩᱛᱩᱞ ᱮᱱᱮᱡ ᱨᱮᱭᱟᱜ ᱜᱤᱫᱽᱨᱟᱹ ᱫᱤᱥᱚᱢ ᱨᱮ ᱤᱧ ᱫᱤᱥᱟᱹᱭᱟ ᱡᱟᱦᱟᱸ ᱠᱟᱹᱴᱤᱡ ᱨᱮᱧ ᱯᱩᱛᱩᱞ ᱮᱱᱮᱡ ᱮᱱᱮᱡ ᱛᱮ ᱵᱟᱨ ᱯᱮ ᱫᱷᱟᱣ ᱞᱮ ᱚᱱᱟ ᱨᱮᱜᱮᱧ ᱡᱷᱚᱜᱽᱲᱟ ᱟᱠᱟᱱᱟ ᱤᱧᱢᱟᱱᱮ ᱜᱤᱛᱤᱡ ᱜᱤᱛᱤᱡ ᱛᱩᱞᱩᱡ ᱤᱧ ᱫᱤᱥᱟᱹᱭᱟ ᱜᱟᱛᱮᱜ ᱜᱟᱛᱮᱜ ᱤᱧᱨᱮ ᱯᱩᱛᱩᱞ ᱩᱱᱠᱩ ᱠᱚ ᱦᱟᱛᱟᱣ ᱞᱮᱫᱮᱭᱟ ᱟᱨᱩᱱᱠᱩ ᱟᱹᱰᱤ ᱫᱟᱞᱮᱧ ᱫᱟᱞ ᱞᱮᱫ ᱠᱚᱣᱟ ᱤᱧ ᱵᱚᱠᱚᱛ ᱠᱩᱲᱤᱜᱮ ᱢᱤᱫᱴᱮᱱ ᱛᱚ ᱟᱰᱤ ᱫᱟᱞᱮᱧ ᱫᱟᱞ ᱞᱮᱫᱮᱭᱟ ᱚᱱᱟ ᱠᱚᱧ ᱫᱤᱥᱟᱹᱭᱟ ᱦᱮᱸ ᱫᱤᱥᱟᱹ ᱟᱨ ᱚᱱᱟ ᱠᱷᱚᱱ ᱫᱤᱥᱟᱹ ᱫᱚ ᱟᱹᱰᱤ ᱥᱤᱨᱛᱤ ᱨᱮᱜᱮ ᱛᱟᱦᱮᱸᱱᱟ ᱢᱚᱱᱮᱨᱮ ᱜᱟᱛᱷᱟᱜ ᱞᱮᱠᱟ ᱟᱹᱭᱠᱟᱹᱜᱼᱟ ᱮᱠᱷᱚᱱ ᱚᱱᱟ ᱠᱚᱧ ᱫᱤᱥᱟᱹᱭᱟ ᱚᱱᱟ ᱠᱚ ᱥᱮᱫᱟᱭᱤᱧ ᱜᱟᱛᱮᱜ ᱛᱩᱞᱩᱡ ᱚᱱᱟ ᱠᱚ ᱟᱫ ᱪᱟᱵᱟᱭ ᱮᱱᱟ ᱫᱤᱱ ᱠᱮ ᱫᱤᱱ ᱞᱟᱹᱴᱩᱜ ᱠᱟᱱᱟ ᱵᱚ